ᱤᱧ ᱱᱚᱣᱟᱧ ᱢᱮᱱᱮᱜᱼᱟ ᱡᱮ ᱮᱴᱟᱜ ᱮᱸᱜᱮᱞ ᱨᱮ ᱵᱟᱨᱦᱮ ᱡᱤᱭᱚᱱ ᱢᱮᱱᱟᱜᱼᱟ ᱪᱮᱫᱟᱜ ᱥᱮ ᱟᱵᱚ ᱱᱚᱣᱟ ᱡᱚᱱᱚᱢ ᱫᱚ ᱡᱟᱦᱟᱸ ᱞᱮᱠᱟᱨᱮ ᱢᱟᱱᱮ ᱟᱹᱥᱩᱞ ᱟᱹᱥᱩᱞᱚᱜ ᱡᱤᱭᱚᱱ ᱵᱚᱱ ᱠᱷᱟᱸᱰᱟᱣ ᱞᱮᱠᱷᱟᱱ ᱟᱵᱚ ᱥᱟᱱᱟᱢ ᱢᱟᱹᱱᱢᱤ ᱜᱮᱵᱚᱱ ᱢᱚᱱᱮᱭᱟ ᱡᱮ ᱤᱧᱟᱹᱜ ᱡᱤᱭᱚᱱ ᱤᱧ ᱪᱤᱠᱟᱹᱛᱮ ᱵᱮᱥᱛᱤᱧ ᱠᱷᱟᱸᱰᱟᱣᱟ ᱚᱱᱟᱜᱮ ᱵᱚᱱ ᱠᱷᱚᱡᱚᱜᱼᱟ ᱟᱫᱚ ᱤᱧᱟᱹᱜ ᱢᱚᱱᱮ ᱞᱟᱹᱭᱟᱭ ᱡᱟᱦᱟᱸ ᱞᱮᱠᱟᱨᱮ ᱟᱵᱚ ᱢᱟᱱᱮ ᱪᱮᱫ ᱱᱟᱯᱟᱭ ᱱᱟᱯᱟᱭ ᱚᱞ ᱯᱟᱲᱦᱟᱣ ᱠᱟᱛᱮᱫ ᱥᱮᱬᱟ ᱦᱚᱲ ᱪᱟᱹᱠᱨᱤ ᱱᱚᱠᱨᱤ ᱟᱨ ᱵᱟᱝ ᱜᱮᱭᱟᱱ ᱥᱮᱭᱟᱱ ᱞᱮᱱᱠᱷᱟᱱ ᱟᱵᱚ ᱥᱟᱱᱟᱢ ᱢᱟᱹᱱᱢᱤ ᱜᱮ ᱱᱟᱯᱟᱭᱛᱮ ᱟᱵᱚᱣᱟᱜ ᱥᱩᱞᱩᱠ ᱥᱚᱝᱥᱟᱨ ᱵᱚᱱ ᱡᱚᱲᱟᱣᱟ ᱟᱨ ᱵᱚᱱ ᱪᱟᱞᱟᱣ ᱫᱟᱲᱮᱭᱟᱜᱼᱟ ᱢᱟᱹᱱᱢᱤ ᱦᱚᱯᱚᱱᱟᱜ ᱚᱞ ᱯᱟᱲᱦᱟᱣ ᱨᱮᱱᱟᱜ ᱢᱤᱫᱴᱟᱝᱜᱮ ᱢᱚᱱᱮ ᱠᱟᱱ ᱢᱤᱫᱴᱟᱝᱜᱮ ᱢᱚᱱᱮ ᱢᱤᱫᱴᱟᱝᱜᱮ ᱟᱨ ᱤᱭᱟᱹ ᱛᱟᱦᱮᱱ ᱠᱟᱱᱟ ᱡᱮ ᱚᱞ ᱯᱟᱲᱦᱟᱣ ᱠᱟᱛᱮᱫ ᱥᱮᱬᱟ ᱦᱚᱲ ᱵᱮᱱᱟᱜ ᱢᱟᱭ ᱟᱨ ᱥᱮᱬᱟ ᱦᱚᱲ ᱵᱮᱱᱟᱣ ᱠᱟᱛᱮᱫ ᱱᱟᱯᱟᱭ ᱱᱟᱯᱟᱭ ᱪᱟᱹᱠᱨᱤ ᱵᱟᱹᱠᱨᱤ ᱠᱟᱛᱮᱫ ᱱᱟᱭᱛᱮ ᱱᱟᱯᱟᱭᱛᱮ ᱟᱭᱟᱜ ᱥᱚᱝᱥᱟᱨ ᱡᱮᱢᱚᱱ ᱥᱩᱠᱛᱮ ᱥᱟᱹᱱᱛᱤᱛᱮ ᱪᱟᱞᱟᱜᱼᱢᱟ ᱚᱱᱟᱜᱮ ᱩᱭᱦᱟᱹᱨᱟᱭ ᱟᱨ ᱦᱤᱡᱩᱜ ᱠᱟᱱ ᱟᱡᱨᱮᱱ ᱡᱟᱦᱟᱸ ᱯᱤᱲᱦᱤ ᱛᱟᱭ ᱜᱤᱫᱽᱨᱟᱹᱼᱯᱤᱫᱽᱨᱟᱹ ᱠᱚ ᱩᱱᱠᱩᱣᱟᱜ ᱢᱟᱱᱮ ᱵᱷᱚᱵᱤᱥᱥᱚᱛ ᱧᱮᱞ ᱞᱟᱹᱜᱤᱫ ᱩᱱᱤᱫᱚ ᱟᱹᱰᱤ ᱟᱹᱰᱤᱜᱮ ᱡᱮᱢᱚᱱ ᱟᱹᱰᱤᱜᱮ ᱟᱡᱮ ᱢᱟᱱᱮ ᱟᱞᱜᱟᱛᱮ ᱡᱮᱢᱚᱱ ᱟᱡᱨᱮᱱ ᱯᱤᱲᱦᱤ ᱠᱚ ᱦᱚᱸᱠᱚ ᱟᱹᱥᱩᱞ ᱟᱹᱥᱩᱞᱚᱜᱼᱢᱟ ᱟᱠᱚᱣᱟᱜ ᱯᱤᱲᱦᱤ ᱦᱚᱸ ᱡᱮᱢᱚᱱ ᱡᱟᱭ ᱡᱩᱜᱽ ᱡᱤᱭᱟᱹᱲ ᱛᱟᱦᱮᱱᱢᱟ ᱚᱱᱟ ᱢᱮᱱᱛᱮᱫ ᱠᱚ ᱚᱞ ᱯᱟᱲᱦᱟᱜᱼᱟ ᱟᱨ ᱚᱱᱟ ᱠᱷᱟᱹᱛᱤᱨ ᱠᱚ ᱛᱟᱦᱮᱱᱟ ᱚᱞ ᱯᱟᱲᱦᱟᱣ ᱫᱚ ᱚᱱᱟ ᱠᱷᱟᱹᱛᱤᱨ ᱛᱮᱜᱮ ᱟᱹᱠᱤᱞ ᱜᱮᱭᱟᱱ ᱵᱚᱱ ᱪᱮᱫᱟ